ᱦᱮᱞᱳ ᱡᱚᱸᱦᱟᱨ ᱡᱚᱸᱦᱟᱨ ᱵᱟᱹᱵᱩ ᱟᱪᱪᱷᱟ ᱟᱪᱪᱷᱟ ᱫᱷᱚᱱᱯᱚᱛᱤ ᱵᱟᱹᱵᱩ ᱵᱤᱱ ᱞᱟᱹᱭᱮᱫᱼᱟ ᱟᱫᱚ ᱵᱟᱹᱵᱩ ᱡᱤᱢ ᱵᱟᱹᱜᱤ ᱠᱟᱛᱮᱫ ᱢᱟ ᱟᱹᱰᱤ ᱫᱤᱱ ᱦᱩᱭᱮᱱᱱ ᱛᱟᱵᱤᱱ ᱫᱚ ᱯᱟᱞᱮ ᱞᱟᱡ ᱠᱚ ᱥᱮᱬᱟᱭᱮᱱ ᱛᱟᱹᱵᱤᱱᱟ ᱟᱨ ᱦᱚᱸ ᱟᱪᱪᱷᱟ ᱚᱱᱠᱟᱢᱟ ᱱᱤᱛᱚᱜ ᱟᱹᱞᱤᱧᱟᱹᱜ ᱵᱮᱪᱢᱟ ᱠᱷᱟᱹᱞᱤ ᱵᱟᱹᱪᱩᱜ ᱟᱹᱱᱤᱡ ᱟᱫᱚ ᱮᱰᱡᱟᱥᱴ ᱫᱟᱲᱮᱭᱟᱵᱤᱱᱟ ᱞᱤᱧ ᱢᱤᱫ ᱴᱷᱮᱱ ᱤᱥᱴᱩᱰᱮᱴ ᱠᱟᱹᱡ ᱠᱚᱢ ᱢᱮᱱᱟᱜ ᱠᱚᱣᱟ ᱚᱱᱟ ᱴᱟᱭᱤᱢ ᱫᱚ ᱩᱱᱠᱩᱣᱟᱜ ᱦᱩᱭᱩᱜ ᱠᱟᱱᱟ ᱪᱷᱚᱴᱟ ᱠᱷᱚᱱ ᱟᱴ ᱵᱟᱡᱮ ᱥᱮᱛᱟᱜ ᱟᱫᱚ ᱥᱮᱛᱟᱜ ᱜᱮ ᱟᱹᱵᱤᱱ ᱛᱤᱱᱟᱹᱜ ᱜᱷᱟᱹᱲᱤᱡ ᱯᱟᱥᱮᱡ ᱫᱚᱢᱮ ᱜᱷᱟᱹᱲᱤᱡ ᱵᱤᱱ ᱡᱟᱹᱯᱤᱫ ᱠᱟᱜ ᱠᱟᱱᱟ ᱵᱟᱹᱵᱤᱱ ᱵᱮᱨᱮᱫ ᱫᱟᱲᱮᱭᱟᱜ ᱟᱪᱪᱷᱟ ᱵᱟᱹᱵᱩ ᱚᱱᱟᱢᱟ ᱦᱩᱱᱟᱹᱝ ᱟᱹᱵᱤᱱ ᱡᱤᱢᱜᱮ ᱦᱩᱱᱟᱹᱝ ᱠᱟᱹᱴᱤᱡ ᱵᱤᱱ ᱦᱮᱡ ᱠᱚᱜ ᱠᱷᱟᱱ ᱠᱟᱹᱴᱤᱡ ᱱᱟᱯᱟᱭ ᱠᱚᱜᱼᱟ ᱟᱹᱰᱤ ᱫᱤᱱ ᱵᱤᱱ ᱵᱟᱹᱜᱤ ᱠᱮᱫᱼᱟ ᱛᱚ ᱠᱟᱹᱴᱤᱡ ᱦᱩᱱᱟᱹᱜ ᱵᱟᱨ ᱪᱟᱸᱫᱚ ᱜᱟᱱ ᱡᱤᱢ ᱵᱟᱲᱟ ᱠᱟᱛᱮᱫ ᱦᱩᱱᱟᱹᱝ ᱦᱮᱸ ᱡᱟᱦᱟᱸ ᱜᱮ ᱚᱱᱟ ᱞᱟᱡ ᱠᱚ ᱥᱮᱬᱟᱜ ᱠᱟᱱᱟ ᱥᱮ ᱵᱟᱝ ᱦᱚᱲᱢᱚ ᱠᱚ ᱦᱟᱱᱛᱮ ᱱᱟᱛᱮ ᱯᱟᱞᱮᱫ ᱡᱟᱹᱥᱛᱤ ᱜᱮᱵᱤᱱ ᱢᱚᱴᱟ ᱡᱟᱹᱥᱛᱤᱭᱮᱱᱟ ᱞᱟᱦᱟ ᱠᱷᱚᱱ ᱫᱚ ᱟᱫᱚ ᱚᱱᱟ ᱜᱮᱞᱤᱧ ᱞᱟᱹᱭᱮᱫ ᱛᱟᱦᱮᱱᱟ ᱟᱹᱵᱤᱱ ᱥᱮᱛᱟᱜ ᱪᱷᱚ ᱵᱟᱡᱮ ᱠᱷᱚᱱᱟᱜ ᱟᱴ ᱵᱟᱡᱮ ᱵᱤᱱ ᱥᱚᱢᱚᱭᱜᱼᱟ ᱠᱤ ᱢᱚᱨᱱᱤᱝ ᱢᱚᱨᱱᱤᱝ ᱥᱮᱛᱟᱜ ᱨᱮ ᱡᱩᱫᱤ ᱵᱤᱱ ᱥᱚᱢᱚᱭ ᱠᱚᱜᱼᱟ ᱤᱱᱟᱹ ᱠᱷᱟᱱ ᱫᱚ ᱦᱩᱱᱟᱹᱝ ᱟᱹᱰᱤ ᱜᱮ ᱱᱟᱯᱟᱭ ᱠᱚᱜᱼᱟ ᱟᱨ ᱡᱩᱫᱤ ᱱᱚᱰᱮ ᱡᱤᱢ ᱥᱮᱱᱴᱟᱨ ᱨᱮ ᱡᱩᱫᱤ ᱵᱟᱵᱤᱱ ᱦᱮᱡ ᱫᱟᱲᱮᱭᱟᱜᱼᱟ ᱤᱱᱟᱹ ᱠᱷᱟᱱ ᱚᱲᱟᱜ ᱚᱲᱟᱜ ᱨᱮ ᱦᱚᱸ ᱵᱤᱱ ᱡᱤᱢ ᱫᱟᱲᱮᱭᱟᱜᱼᱟ ᱚᱲᱟᱜ ᱨᱮ ᱦᱚᱸ ᱟᱹᱵᱤᱱ ᱢᱤᱫᱴᱟᱱ ᱟᱭᱰᱤᱭᱟ ᱞᱤᱧ ᱞᱟᱹᱭ ᱟᱹᱵᱤᱱᱟ ᱚᱱᱟ ᱯᱨᱳᱥᱮᱥ ᱛᱮ ᱟᱹᱵᱤᱱ ᱠᱤᱪᱷᱩ ᱡᱤᱢ ᱦᱩᱭᱩᱜ ᱛᱟᱹᱵᱤᱱᱟ ᱳᱭᱮᱴᱞᱤᱯᱷᱴᱮᱴ ᱫᱚ ᱟᱹᱵᱤᱱ ᱴᱷᱮᱱᱢᱟ ᱛᱟᱦᱮᱸᱜ ᱠᱟᱱ ᱜᱮᱭᱟ ᱦᱳᱭ ᱚᱱᱟ ᱳᱭᱮᱴᱞᱤᱯᱷᱴᱮᱨ ᱨᱮᱭᱟᱜ ᱟᱹᱵᱤᱱ ᱡᱟᱦᱟᱸ ᱥᱤᱠᱥ ᱯᱮᱠ ᱢᱟᱨᱟᱣ ᱦᱩᱭᱩᱜ ᱛᱟᱹᱵᱤᱱᱟ ᱟᱫᱚ ᱢᱤᱫ ᱫᱷᱟᱹᱣ ᱨᱮ ᱥᱤᱠᱥ ᱯᱮᱠ ᱫᱚ ᱟᱞᱚᱵᱤᱱ ᱢᱟᱨᱟᱣᱟ ᱢᱟᱲᱟᱝ ᱫᱚ ᱡᱚᱛᱚ ᱠᱷᱚᱱ ᱯᱨᱚᱛᱷᱚᱢ ᱦᱚᱸ ᱡᱟᱦᱟᱸ ᱚᱱᱟ ᱦᱚᱱᱩᱢᱟᱱ ᱫᱚᱱᱰᱚ ᱥᱟᱹᱭ ᱠᱚ ᱢᱮᱛᱟᱜ ᱟᱥᱮ ᱚᱱᱟ ᱡᱳᱜᱟ ᱦᱩᱭᱩᱜᱼᱟ ᱢᱟᱲᱟᱝ ᱦᱚᱱᱩᱢᱟᱱ ᱫᱚᱱᱰᱚ ᱥᱟᱹᱭ ᱡᱳᱜᱟᱭ ᱵᱤᱱ ᱡᱳᱜᱟ ᱧᱚᱜ ᱞᱮᱠᱷᱟᱱ ᱫᱚ ᱚᱱᱟ ᱠᱟᱹᱴᱤᱡ ᱱᱟᱹᱥ ᱠᱚ ᱠᱟᱹᱴᱤᱡ ᱯᱷᱩᱞᱟᱹᱜᱼᱟ ᱯᱷᱨᱤ ᱧᱚᱜᱚᱜᱼᱟ ᱱᱟᱹᱥ ᱠᱚ ᱯᱷᱨᱤ ᱞᱮᱱᱠᱷᱟᱱ ᱤᱱᱟᱹ ᱯᱚᱨᱮ ᱛᱮ ᱥᱤᱠᱥ ᱯᱮᱠ ᱵᱤᱱ ᱢᱟᱨᱟᱣᱟ ᱛᱚ ᱚᱱᱟ ᱫᱚ ᱠᱟᱹᱢᱤᱭᱟ ᱟᱨ ᱵᱟᱠᱷᱟᱱ ᱫᱚ ᱢᱤᱫ ᱯᱟᱥᱴᱟ ᱜᱮ ᱢᱤᱫ ᱯᱟᱥᱴᱟ ᱫᱚ ᱯᱷᱩᱞᱟᱹᱣ ᱠᱚᱜ ᱛᱟᱹᱵᱤᱟᱱ ᱢᱤᱫ ᱯᱟᱥᱴᱟ ᱫᱚ ᱥᱤᱨ ᱚᱨ ᱠᱚᱜᱼᱟ ᱟᱫᱚ ᱚᱱᱟ ᱠᱷᱟᱹᱛᱤᱨ ᱛᱮ ᱟᱹᱵᱤᱱ ᱚᱱᱟ ᱠᱤᱪᱷᱩ ᱧᱮᱞ ᱵᱤᱱ ᱡᱟᱦᱟᱸ ᱞᱮᱠᱟ ᱥᱩᱵᱤᱫᱟ ᱵᱤᱱ ᱵᱩᱡᱷᱟᱹᱣᱟ ᱦᱮᱸ ᱴᱷᱤᱠ ᱜᱮᱭᱟ ᱡᱚᱦᱟᱨ ᱡᱚᱦᱟᱨ